ᱵᱟᱯᱞᱟ ᱫᱚ ᱟ ᱰᱤ ᱜᱟᱱ ᱵᱟᱯᱞᱟ ᱢᱮᱱᱟᱜᱼᱟ ᱟᱠᱚ ᱛᱮᱠᱚ ᱵᱟᱯᱞᱟ ᱠᱟᱱᱟ ᱠᱳᱴ ᱨᱮᱠᱚ ᱵᱟᱯᱞᱟᱜ ᱠᱟᱱᱟ ᱢᱚᱱᱫᱤᱨ ᱨᱮᱠᱚ ᱵᱟᱯᱞᱟ ᱠᱟᱱᱟ ᱟᱨ ᱵᱟᱯᱞᱟ ᱫᱚ ᱨᱟᱭᱵᱟᱨ ᱥᱟᱵ ᱠᱟᱛᱮ ᱜᱮ ᱵᱟᱯᱞᱟ ᱫᱚᱠᱚ ᱢᱮᱛᱟᱜᱼᱟ ᱨᱟᱭᱵᱟᱨ ᱛᱟᱞᱟ ᱛᱮᱜᱮ ᱦᱟᱸᱰᱮ ᱱᱷᱟᱸᱰᱮ ᱧᱮᱞ ᱧᱮᱯᱮᱞᱚᱜᱼᱟ ᱠᱚ ᱧᱮᱞ ᱧᱮᱯᱮᱞ ᱠᱟᱛᱮ ᱠᱚ ᱵᱟᱯᱞᱟ ᱟᱹᱜᱩ ᱠᱚᱣᱟ ᱚᱱᱟ ᱜᱮ ᱵᱟᱯᱞᱟ ᱫᱚ ᱠᱚ ᱢᱮᱛᱟᱜᱼᱟ ᱚᱱᱟ ᱟ ᱨᱤᱪᱟ ᱞᱤ ᱜᱮ ᱠᱚ ᱞᱟ ᱭ ᱫᱟ